ᱦᱮᱸ ᱦᱮᱞᱳ ᱦᱮᱸ ᱦᱮᱞᱳ ᱟᱪᱪᱷᱟ ᱟᱪᱪᱷᱟ ᱠᱩᱞᱟᱨ ᱠᱚᱦᱚᱸ ᱵᱚᱱᱫᱚ ᱠᱟᱱᱟ ᱵᱟᱝ ᱥᱮ ᱟᱨ ᱳᱣᱟᱴᱟᱨ ᱯᱟᱢ ᱠᱚᱦᱚᱸ ᱵᱟᱝ ᱫᱟᱜ ᱠᱚ ᱵᱟᱝ ᱩᱰᱩᱠᱚᱜ ᱠᱟᱱᱟ ᱟᱨ ᱯᱷᱮᱱ ᱠᱚ ᱯᱷᱮᱱ ᱠᱚ ᱵᱚᱱᱫᱚ ᱠᱟᱱᱟᱥᱮ ᱪᱟᱞᱟᱜ ᱠᱟᱱ ᱜᱮᱭᱟ ᱛᱤᱥ ᱠᱟᱹᱡ ᱠᱟᱹᱡ ᱫᱚ ᱪᱟᱞᱟᱜ ᱠᱟᱱᱟ ᱟᱨᱦᱚᱸ ᱤᱱᱟᱹ ᱯᱚᱨᱮ ᱪᱟᱞᱟᱜ ᱪᱟᱞᱟᱜ ᱛᱮ ᱵᱚᱱᱫᱚᱜ ᱠᱟᱱᱟ ᱟᱪᱪᱷᱟ ᱟᱪᱪᱷᱟ ᱟᱪᱪᱷᱟ ᱵᱟᱞᱵ ᱫᱚ ᱡᱩᱞᱩᱜ ᱠᱟᱱᱟ ᱥᱮ ᱵᱟᱝᱼᱟ ᱛᱚᱵᱮ ᱪᱮᱫ ᱞᱮᱠᱟ ᱚᱱᱟ ᱞᱳ ᱵᱷᱚᱞᱴᱮᱡᱽ ᱦᱟᱭ ᱵᱷᱳᱞᱴᱮᱡᱽ ᱴᱷᱤᱠ ᱴᱷᱟᱠ ᱡᱩᱞᱩᱜ ᱠᱟᱱᱟ ᱥᱮ ᱵᱟᱝᱼᱟ ᱟᱪᱪᱷᱟ ᱟᱪᱪᱷᱟ ᱚᱱᱠᱟᱣ ᱠᱟᱱᱟ ᱵᱟᱝ ᱥᱮ ᱟᱪᱪᱷᱟ ᱮᱠᱷᱟᱱ ᱪᱮᱫ ᱡᱤᱛᱨᱟᱹᱣ ᱦᱚᱪᱚᱭᱟᱵᱤᱱ ᱥᱮ ᱪᱮᱫ ᱞᱮᱠᱟ ᱟᱪᱪᱷᱟ ᱟᱫᱚ ᱮᱱᱠᱷᱟᱱ ᱢᱟ ᱟᱹᱰᱤᱜᱟᱱ ᱜᱮ ᱛᱟᱹᱵᱤᱱ ᱠᱷᱟᱨᱟᱯ ᱟᱠᱟᱱᱟ ᱮᱱᱠᱷᱟᱱ ᱫᱚ ᱛᱤᱥ ᱵᱤᱱ ᱡᱤᱛᱟᱹᱣ ᱦᱚᱪᱚᱣᱟᱭ ᱛᱚᱵᱮ ᱟᱪᱪᱷᱟ ᱟᱪᱪᱷᱟ ᱮᱱᱠᱷᱟᱱ ᱫᱚ ᱛᱚᱵᱮ ᱜᱟᱯᱟ ᱥᱮᱫ ᱜᱮᱞᱤᱧ ᱪᱟᱞᱟᱜᱼᱟ ᱜᱟᱯᱟ ᱥᱮᱛᱟᱜ ᱵᱮᱲᱟ ᱛᱮᱦᱤᱧ ᱢᱟ ᱠᱟᱹᱡ ᱠᱟᱹᱢᱤᱨᱮ ᱟᱹᱞᱤᱧ ᱦᱚᱸ ᱮᱴᱟᱜ ᱥᱮᱫ ᱨᱮ ᱠᱟᱹᱢᱤ ᱨᱮᱞᱤᱧ ᱦᱮᱡ ᱠᱟᱱᱟ ᱱᱚᱛᱮᱱᱟᱜ ᱱᱚᱰᱮ ᱯᱟᱝᱠᱷᱟ ᱠᱚ ᱠᱷᱟᱨᱟᱯ ᱧᱚᱜ ᱞᱮᱱ ᱛᱟᱦᱮᱱᱟ ᱱᱚᱛᱮ ᱟᱞᱮ ᱟᱛᱳ ᱥᱩᱨ ᱨᱮᱞᱤᱧ ᱦᱮᱡ ᱠᱟᱱᱟ ᱱᱚᱰᱮ ᱦᱚᱸ ᱯᱟᱝᱠᱷᱟ ᱛᱟᱠᱚ ᱠᱷᱟᱨᱟᱯ ᱠᱟᱱᱟ ᱚᱱᱟᱞᱤᱧ ᱵᱮᱱᱟᱣ ᱟᱠᱚ ᱠᱟᱱᱟ ᱛᱮᱦᱮᱧ ᱢᱟ ᱯᱟᱞᱮᱫ ᱱᱚᱛᱮ ᱨᱮᱜᱮ ᱵᱟᱨ ᱦᱚᱲᱟᱜ ᱞᱤᱧ ᱵᱮᱱᱟᱣᱟ ᱜᱟᱯᱟ ᱥᱮᱫ ᱦᱟᱸᱜ ᱪᱟᱞᱟᱜ ᱦᱩᱭᱩᱜᱼᱟ ᱦᱮᱸ ᱥᱮ ᱟᱫᱚ ᱪᱮᱫ ᱠᱚ ᱢᱟᱥᱮ ᱠᱷᱟᱨᱟᱯ ᱪᱮᱫ ᱠᱚᱞᱤᱧ ᱤᱫᱤ ᱛᱟᱨᱟᱭᱟ ᱟᱠᱷᱟᱱ ᱟᱪᱪᱷᱟ ᱱᱟᱣᱟ ᱱᱟᱜ ᱵᱟᱞᱵ ᱠᱚ ᱦᱮᱸᱥᱮ ᱟᱪᱪᱷᱟ ᱮᱠᱷᱟᱱ ᱵᱞᱟᱵ ᱦᱟᱸᱜ ᱠᱷᱟᱨᱟᱯ ᱠᱟᱱᱟ ᱮᱱᱠᱷᱟᱱ ᱵᱞᱟᱵ ᱦᱟᱸᱜ ᱛᱤᱱᱟᱹᱜ ᱜᱚᱴᱟᱝ ᱜᱟᱱ ᱞᱤᱧ ᱤᱫᱤᱭᱟ ᱵᱟᱞᱵ ᱯᱟᱸᱪ ᱪᱷᱚᱴᱤ ᱜᱟᱱ ᱞᱤᱧ ᱤᱫᱤ ᱛᱚᱨᱟ ᱠᱟᱜᱼᱟ ᱦᱮᱸ ᱟᱨ ᱛᱟᱨ ᱠᱚᱫᱚ ᱴᱷᱤᱠ ᱜᱮᱭᱟ ᱥᱮ ᱚᱱᱟ ᱪᱤᱠᱟ ᱠᱟᱱᱟ ᱯᱟᱪᱮᱜ ᱡᱟᱦᱟᱱᱟᱜ ᱪᱤᱠᱟ ᱠᱟᱱᱟ ᱥᱮ ᱤᱱᱟᱹ ᱛᱟᱨ ᱠᱚᱛᱮᱜᱮ ᱪᱟᱞᱟᱣ ᱜᱚᱫᱚᱜᱼᱟ ᱟᱪᱪᱷᱟ ᱦᱳᱭ ᱤᱫᱤ ᱛᱚᱨᱟ ᱠᱟᱜ ᱠᱷᱟᱡ ᱫᱚ ᱱᱟᱯᱟᱭᱚᱜᱼᱟ ᱦᱮᱸ ᱟᱪᱪᱷᱟ ᱟᱪᱪᱷᱟ ᱮᱱᱠᱷᱟᱱ ᱛᱟᱨ ᱢᱟ ᱞᱟᱹᱭ ᱫᱟᱹᱧ ᱤᱧᱤᱧ ᱤᱫᱤᱭᱟ ᱦᱮᱸ ᱥᱮ ᱚᱱᱟ ᱥᱟᱶᱛᱮ ᱟᱨ ᱵᱞᱟᱵ ᱦᱟᱸᱜ ᱞᱤᱧ ᱤᱫᱤ ᱛᱚᱨᱟᱭᱮᱜᱼᱟ ᱟᱨ ᱟᱹᱞᱤᱧᱟᱜ ᱥᱟᱢᱟᱱ ᱠᱚ ᱟᱪᱪᱷᱟ ᱚᱠᱟ ᱚᱠᱟ ᱨᱮᱵᱤᱱ ᱞᱟᱹᱭ ᱠᱮᱫᱼᱟ ᱟᱹᱵᱤᱱ ᱚᱠᱟᱨᱮ ᱟᱛᱳ ᱛᱟᱹᱵᱤᱱ ᱫᱚ ᱦᱟᱸᱜ ᱜᱷᱟᱴᱥᱤᱞᱟᱹ ᱦᱮᱸ ᱟᱪᱪᱷᱟ ᱴᱷᱤᱠ ᱜᱮᱭᱟ ᱟᱹᱞᱤᱧ ᱦᱟᱸᱜ ᱞᱤᱧ ᱜᱟᱯᱟ ᱥᱮᱮᱛᱟᱜ ᱦᱟᱸᱜ ᱯᱷᱳᱱ ᱨᱩᱣᱟᱹᱲ ᱠᱤᱱᱯᱮ ᱦᱮᱸ ᱥᱮ ᱡᱟᱦᱟᱱᱟᱜ ᱯᱷᱳᱱ ᱵᱤᱱ ᱥᱮ ᱪᱟᱞᱟᱜ ᱢᱟᱲᱟᱝ ᱨᱮ ᱟᱨᱦᱚᱸ ᱟᱹᱞᱤᱧ ᱦᱟᱸᱜ ᱟᱨ ᱤᱱᱟᱹᱠᱚ ᱠᱷᱟᱨᱟᱯ ᱵᱟᱲᱟ ᱠᱟᱱ ᱫᱚ ᱵᱟᱝ ᱥᱮ ᱴᱷᱤᱠ ᱜᱮᱭᱟ ᱛᱚᱵᱮ ᱠᱷᱟᱱ ᱜᱟᱯᱟ ᱥᱮᱛᱟᱜ ᱥᱮᱫ ᱞᱤᱧ ᱪᱟᱞᱟᱜ ᱠᱟᱱᱟ ᱛᱚᱵᱮ ᱦᱮᱸ ᱟᱪᱪᱷᱟ ᱢᱟ ᱴᱷᱤᱠ ᱛᱚᱵᱮ